ᱤᱧ ᱥᱩᱨᱼᱥᱩᱯᱩᱨ ᱟᱛᱳᱧ ᱪᱟᱞᱟᱜ ᱜᱮᱭᱟ ᱫᱟᱬᱟᱱ ᱥᱮ ᱯᱮᱲᱟ ᱦᱤᱨᱤ ᱞᱮᱠᱟᱛᱮ ᱟᱨᱦᱚᱸ ᱵᱟᱦᱟ ᱥᱚᱨᱦᱟᱭ ᱵᱟᱯᱞᱟ ᱥᱮ ᱵᱷᱟᱸᱰᱟᱱ ᱚᱲᱟᱜ ᱦᱚᱧ ᱪᱟᱞᱟᱜ ᱜᱮᱭᱟ ᱤᱧ ᱥᱩᱨᱼᱥᱩᱯᱩᱨ ᱟᱛᱳ ᱨᱮᱭᱟᱜ ᱵᱟᱦᱟ ᱥᱚᱨᱦᱟᱭ ᱨᱮᱭᱟᱜ ᱵᱚᱸᱜᱟᱼᱵᱩᱨᱩ ᱧᱮᱞ ᱪᱮᱫᱚᱜ ᱟᱹᱧ ᱟᱨ ᱯᱮᱲᱟ ᱯᱟᱹᱨᱣᱟᱹ ᱠᱚ ᱥᱟᱶ ᱨᱚᱲᱼᱨᱚᱯᱚᱲ ᱥᱮ ᱥᱩᱠ ᱫᱩᱠᱷ ᱨᱮᱭᱟᱜ ᱜᱟᱞᱢᱟᱨᱟᱣ ᱦᱚᱧ ᱠᱚᱨᱟᱣ ᱜᱮᱭᱟ ᱵᱟᱦᱟ ᱥᱚᱨᱦᱟᱭ ᱠᱚᱨᱮᱜ ᱵᱟᱦᱟ ᱮᱱᱮᱡ ᱥᱮ ᱥᱚᱨᱦᱟᱭ ᱮᱱᱮᱡ ᱥᱟᱶᱼᱥᱟᱶᱛᱮ ᱯᱟᱛᱲᱟ ᱯᱤᱴᱷᱟᱹ ᱡᱚᱢ ᱦᱚᱧ ᱪᱟᱞᱟᱜ ᱜᱮᱭᱟ ᱵᱟᱦᱟ ᱥᱚᱨᱦᱟᱭ ᱨᱮ ᱚᱸᱰᱮᱱᱟᱜ ᱱᱤᱭᱚᱢ ᱨᱤᱛᱤ ᱱᱤᱛᱤ ᱠᱚᱦᱚᱧ ᱧᱮᱞ ᱪᱮᱫᱚᱜ ᱜᱮᱭᱟ ᱟᱨ ᱯᱮᱲᱟ ᱚᱲᱟᱜ ᱨᱮ ᱥᱮ ᱜᱟᱛᱮ ᱠᱚ ᱚᱲᱟᱜ ᱨᱮ ᱤᱧ ᱵᱟᱯᱞᱟ ᱨᱮᱫᱚ ᱥᱮᱱᱚᱜ ᱜᱤᱭᱟᱹᱧ ᱟᱨ ᱥᱩᱡᱳᱜᱽ ᱤᱧ ᱧᱟᱢ ᱞᱮᱠᱷᱟᱱ ᱫᱚᱝ ᱮᱱᱮᱡ ᱠᱚᱦᱚᱧ ᱥᱟᱵᱚᱜ ᱜᱮᱭᱟ ᱟᱨ ᱟᱞᱮ ᱥᱩᱨᱼᱥᱩᱯᱩᱨ ᱟᱛᱳ ᱠᱚᱨᱮᱜ ᱵᱤᱱᱛᱤ ᱵᱟᱸᱠᱷᱮᱲ ᱥᱮ ᱠᱟᱨᱟᱢ ᱜᱟᱞᱢᱟᱨᱟᱣ ᱟᱸᱡᱚᱢᱤᱧ ᱪᱟᱞᱟᱜ ᱜᱮᱭᱟ ᱟᱵᱚᱣᱟᱜ ᱱᱟᱜᱟᱢ ᱠᱚ ᱵᱟᱲᱟᱭ ᱞᱟᱹᱜᱤᱫ